ᱜᱮᱰᱮ ᱠᱚ ᱟᱹᱥᱩᱞ ᱟᱠᱟᱫ ᱠᱚᱣᱟᱞᱮ ᱢᱮᱨᱚᱢ ᱠᱚ ᱛᱚ ᱯᱚᱭᱥᱟ ᱠᱚ ᱤᱱᱟᱹᱜ ᱵᱟᱝ ᱦᱩᱭᱩᱜ ᱠᱟᱱᱟ ᱛᱚ ᱢᱮᱱᱫᱟᱞᱮ ᱜᱟᱭ ᱠᱚ ᱢᱮᱨᱚᱢ ᱠᱚ ᱛᱚ ᱜᱮᱰᱮ ᱠᱚᱞᱮ ᱟᱹᱥᱩᱞ ᱟᱠᱟᱫ ᱠᱚᱣᱟ ᱛᱚ ᱚᱱᱟᱫᱚ ᱵᱷᱟᱫᱚᱨ ᱯᱚᱨᱚᱵ ᱨᱮ ᱟᱵᱚᱣᱟᱜ ᱢᱚᱱᱥᱟ ᱯᱩᱡᱟᱹ ᱦᱩᱭᱩᱜ ᱛᱟᱦᱮᱱᱟ ᱚᱨᱚᱵᱚᱱ ᱟᱹᱠᱷᱨᱤᱧ ᱠᱚ ᱛᱟᱦᱮᱱᱟ ᱛᱚ ᱚᱱᱟᱫᱚ ᱥᱟᱞᱨᱮ ᱟᱹᱠᱷᱟᱨᱤᱧ ᱠᱚ ᱤᱱᱟᱹᱜ ᱯᱚᱭᱥᱟ ᱫᱚ ᱵᱟᱝ ᱦᱩᱭᱩᱜ ᱛᱟᱦᱮᱱᱟ ᱛᱚ ᱢᱮᱱᱫᱟᱞᱮ ᱛᱷᱚᱲᱟᱞᱮ ᱨᱚᱦᱚᱭᱟ ᱛᱷᱚᱲᱟᱞᱮ ᱵᱟᱸᱫᱷ ᱠᱚᱨᱮ ᱦᱟᱠᱳ ᱠᱚᱞᱮ ᱟᱲᱟᱜ ᱠᱚᱣᱟ ᱛᱚ ᱰᱷᱮᱨ ᱧᱚᱜ ᱯᱚᱭᱥᱟ ᱦᱩᱭᱩᱜᱼᱟ ᱦᱟᱠᱩ ᱫᱚ ᱦᱟᱢᱮᱥᱟ ᱜᱮᱠᱚ ᱡᱚᱢ ᱠᱚ ᱛᱟᱦᱮᱱᱟ ᱡᱚᱜ ᱜᱮᱭᱟ ᱦᱟᱹᱠᱩ ᱫᱚ ᱯᱚᱨᱚᱵ ᱛᱮᱣᱦᱟᱨ ᱨᱮᱦᱚᱸ ᱵᱟᱡᱮ ᱫᱤᱱ ᱦᱚᱸᱠᱚ ᱡᱚᱢ ᱠᱚ ᱛᱟᱦᱮᱱ ᱜᱮᱭᱟ ᱛᱚ ᱚᱱᱟᱛᱮ ᱢᱮᱱ ᱫᱟᱞᱮ ᱚᱱᱟᱜᱮ ᱦᱟᱠᱩ ᱠᱚᱜᱮ ᱟᱲᱟᱜ ᱠᱚᱣᱟ ᱟᱞᱩᱣᱟ ᱠᱚ ᱯᱮᱭᱟᱡᱽ ᱠᱚ ᱡᱮᱥᱮ ᱥᱟᱸᱜᱮ ᱧᱚᱜ ᱯᱚᱭᱥᱟ ᱦᱩᱭᱩᱜ ᱫᱚᱨᱠᱟᱨ